ᱫᱚᱝ ᱥᱩᱱᱩᱢ ᱥᱟᱥᱟᱝ ᱥᱮᱨᱮᱧ ᱟᱹᱪᱩᱨᱮ ᱵᱤᱦᱩᱨᱮ ᱥᱮᱸᱜᱮᱞᱮ ᱛᱤᱛᱤ ᱫᱚ ᱵᱮᱲᱦᱟᱭᱨᱮ ᱧᱟᱢᱮᱞᱮ ᱠᱩᱭᱞᱤᱜᱚᱲ ᱚᱲᱟᱜ ᱱᱚᱣᱟ ᱥᱮᱨᱮᱧ ᱡᱟᱦᱟᱸ ᱫᱚ ᱟᱹᱪᱩᱨᱮ ᱵᱤᱦᱩᱨ ᱠᱟᱛᱮᱫ ᱡᱟᱦᱟᱸᱭ ᱠᱩᱭᱞᱤᱜᱚᱨ ᱧᱩᱛ ᱨᱮ ᱢᱮᱱᱟᱜ ᱚᱲᱟᱜ ᱠᱚ ᱪᱤᱱᱦᱟᱹ ᱟᱜ ᱥᱮ ᱴᱷᱟᱹᱶᱠᱟᱹ ᱟᱭᱟ ᱥᱮᱠᱚ ᱧᱟᱢ ᱟᱭᱟ ᱡᱟᱦᱟᱸᱭ ᱢᱤᱫᱴᱟᱱ ᱱᱟᱣᱟ ᱡᱩᱨᱤ ᱠᱚ ᱧᱟᱢ ᱟᱭᱟ ᱡᱟᱦᱟᱸ ᱧᱩᱛᱟᱹᱛ ᱨᱮ ᱢᱮᱱᱟᱭᱟ ᱵᱟᱝ ᱵᱟᱰᱟᱭ ᱴᱷᱟᱶ ᱨᱮ ᱢᱮᱱᱟᱭᱟ ᱩᱱᱤ ᱧᱟᱢ ᱞᱟᱹᱜᱤᱫ ᱛᱮᱜᱮ ᱟᱹᱪᱩᱨ ᱵᱤᱦᱩᱨ ᱡᱟᱦᱟᱸ ᱥᱮᱸᱜᱮᱞ ᱛᱤᱛᱤ ᱡᱟᱦᱟᱸ ᱞᱮᱠᱟᱭ ᱟᱹᱪᱩᱨᱚᱜ ᱠᱟᱱᱟ ᱥᱮ ᱥᱤᱧ ᱵᱚᱸᱜᱟ ᱜᱮ ᱥᱮᱸᱜᱮᱞ ᱛᱤᱛᱤ ᱫᱚ ᱠᱟᱱᱟᱭ ᱩᱱᱤ ᱚᱠᱟ ᱞᱮᱠᱟᱭ ᱟᱹᱪᱩᱨᱚ ᱠᱟᱱᱟ ᱚᱱᱠᱟᱜᱮ ᱚᱱᱟ ᱟᱹᱪᱩᱨ ᱛᱟᱞᱟᱛᱮ ᱧᱩᱛᱨᱮ ᱠᱩᱭᱞᱤ ᱜᱚᱲ ᱨᱮ ᱠᱩᱭᱞᱤ ᱢᱟᱱᱮ ᱧᱩᱛᱟᱹᱛ ᱨᱮ ᱡᱟᱦᱟᱸ ᱚᱲᱟᱜ ᱢᱮᱱᱟᱜᱼᱟ ᱥᱮ ᱫᱟᱱᱟᱝ ᱨᱮ ᱢᱚᱱᱮ ᱨᱮᱭᱟᱜ ᱢᱮᱫ ᱨᱮᱭᱟᱜ ᱢᱮᱫ ᱫᱚ ᱵᱟᱝ ᱞᱟᱹᱭ ᱜᱟᱱᱚᱜᱼᱟ ᱢᱚᱱᱮᱨᱮᱭᱟᱜ ᱥᱮ ᱵᱟᱝ ᱵᱟᱰᱟᱭ ᱟᱱᱟᱜ ᱡᱟᱭᱜᱟᱨᱮ ᱡᱟᱦᱟᱸᱭ ᱢᱮᱱᱟᱭᱟ ᱩᱱᱤ ᱠᱚ ᱟᱹᱪᱩᱨ ᱵᱤᱦᱩᱨ ᱠᱟᱛᱮ ᱠᱚ ᱧᱟᱢ ᱟᱭᱟ ᱠᱩᱭᱞᱤᱜᱚᱲ ᱚᱲᱟᱜ ᱚᱱᱟ ᱚᱠᱟ ᱞᱮᱠᱟ ᱛᱮᱠᱚ ᱯᱟᱸᱡᱟᱭᱮᱭᱟ ᱟᱨ ᱩᱱᱤ ᱚᱲᱟᱜ ᱧᱟᱢ ᱞᱟᱹᱜᱤᱫ ᱥᱚᱱᱮᱜᱚᱲ ᱥᱤᱠᱲᱤ ᱫᱚ ᱦᱚᱥᱚᱨ ᱮᱱᱟ ᱨᱩᱯᱮᱜᱚᱲ ᱯᱟᱸᱭᱲᱤ ᱠᱩᱸᱧ ᱫᱟᱜ ᱨᱮ ᱧᱩᱨ ᱮᱱ ᱥᱚᱱᱮᱜᱚᱲ ᱥᱤᱠᱲᱤ ᱫ ᱰᱟᱹᱰᱤ ᱫᱟᱜ ᱨᱮ ᱦᱚᱥᱚᱨ ᱮᱱ ᱨᱩᱯᱮᱜᱚᱲ ᱯᱟᱸᱭᱲᱤ ᱱᱚᱣᱟ ᱯᱟᱸᱭᱲᱤ ᱫᱚ ᱥᱟᱥᱚᱱ ᱠᱟᱱᱟ ᱥᱚᱱᱮᱜᱚᱲ ᱥᱤᱠᱲᱤ ᱫᱚ ᱠᱟᱱᱟ ᱟᱹᱭᱩᱼᱵᱟᱵᱟᱣᱟᱜ ᱫᱩᱞᱟᱹᱲ ᱥᱮ ᱵᱚᱭᱦᱟ ᱢᱤᱥᱤᱭᱟᱜ ᱫᱩᱞᱟᱹᱲ ᱡᱟᱦᱟᱸ ᱥᱚᱱᱮᱜᱚᱲ ᱥᱤᱠᱲᱤ ᱨᱩᱯᱮᱜᱚᱲ ᱯᱟᱸᱭᱲᱤ ᱦᱚᱥᱚᱨᱚᱜ ᱠᱟᱱᱟ ᱟᱨᱦᱚᱸ ᱚᱱᱟ ᱯᱟᱸᱭᱲᱤ ᱫᱚᱭ ᱦᱟᱞᱟᱝ ᱨᱟᱠᱟᱵᱽ ᱮᱫᱟᱭ ᱩᱱᱤ ᱟᱭᱤᱡ ᱡᱩᱨᱤ ᱛᱟᱭ ᱩᱱᱤ ᱚᱠᱟ ᱞᱮᱠᱟ ᱦᱟᱞᱟᱝ ᱠᱟᱛᱮᱭ ᱪᱟᱞ ᱟᱭᱟᱭ ᱩᱱᱤ ᱫᱚ ᱟᱭᱤᱡ ᱡᱩᱨᱤ ᱴᱷᱮᱱ ᱥᱟᱥᱚᱱ ᱵᱷᱟᱨ ᱫᱚ ᱛᱤᱸᱜᱩᱱᱟ ᱥᱮ ᱛᱟᱦᱮᱸᱱᱟ ᱚᱱᱟ ᱞᱟᱹᱜᱤᱫ ᱜᱮ ᱩᱱᱤ ᱟᱭᱤᱡ ᱡᱩᱨᱤ ᱛᱟᱭ ᱴᱷᱮᱱ ᱠᱚ ᱪᱟᱞ ᱟᱭ ᱠᱟᱱᱟ ᱚᱱᱟᱜᱮ ᱱᱚᱣᱟ ᱥᱮᱨᱮᱧ ᱛᱟᱞᱟᱛᱮ ᱵᱚᱨᱱᱚᱱ ᱢᱮᱱᱟᱜ ᱟᱠᱟᱫᱟ ᱱᱚᱣᱟ ᱫᱚᱝ ᱥᱮᱨᱮᱧ ᱛᱟᱞᱟᱨᱮ ᱟᱨᱦᱚᱸ ᱟᱭᱢᱟ ᱟᱹᱰᱤ ᱢᱟᱨᱟᱝ ᱜᱮᱭᱟ ᱢᱮᱱᱠᱷᱟᱱ ᱠᱟᱹᱴᱤᱡ ᱧᱚᱜ ᱠᱟᱛᱮᱜᱮ ᱢᱮᱱ ᱨᱮᱱᱟᱜ ᱤᱧ ᱨᱤᱠᱟᱹ ᱟᱠᱟᱫᱟ